ᱛᱚᱵᱮ ᱥᱮᱨᱮᱧ ᱫᱚᱧ ᱢᱮᱱᱟ ᱥᱮᱨᱮᱧ ᱨᱮ ᱯᱨᱚᱛᱷᱚᱢ ᱞᱟᱹᱠᱛᱤ ᱠᱟᱱᱟ ᱨᱟᱦᱟ ᱟᱲᱟᱝ ᱚᱱᱟ ᱛᱟᱭᱱᱚᱢ ᱢᱤᱫᱴᱮᱱ ᱥᱮᱨᱮᱧ ᱨᱮᱱᱟᱜ ᱢᱤᱫᱴᱮᱱ ᱪᱷᱚᱱᱫᱚ ᱢᱤᱫᱴᱮᱱ ᱥᱩᱨ ᱥᱮᱨᱮᱧ ᱨᱮᱱᱟᱜ ᱦᱮᱰᱤᱝ ᱚᱱᱟ ᱵᱚᱦᱚᱜ ᱨᱮ ᱛᱷᱚᱲᱟ ᱫᱤᱥᱟᱹ ᱫᱚᱦᱚ ᱚᱱᱟ ᱚᱱᱟᱠᱚ ᱫᱤᱥᱟᱹ ᱠᱟᱛᱮᱫ ᱮᱠᱴᱩ ᱫᱚᱢᱦᱚᱸ ᱫᱚᱨᱠᱟᱨ ᱜᱮᱭᱟ ᱯᱞᱟᱥ ᱚᱱᱟᱥᱳᱨ ᱥᱳᱨᱦᱚᱸ ᱫᱚᱨᱠᱟᱨᱟ ᱚᱱᱟ ᱯᱮᱭᱟ ᱡᱤᱱᱤᱥ ᱛᱟᱦᱮᱸ ᱞᱮᱱᱠᱷᱟᱱ ᱚᱱᱮ ᱢᱤᱫᱴᱮᱱ ᱢᱟᱱᱮ ᱜᱟᱭᱚᱠ ᱥᱮ ᱜᱟᱭᱤᱠᱟ ᱞᱮᱠᱟ ᱢᱤᱫᱴᱮᱱ ᱥᱤᱝᱜᱟᱨ ᱩᱱᱤ ᱟᱹᱰᱤ ᱛᱟᱲᱟᱛᱟᱲᱤ ᱞᱟᱦᱟ ᱫᱟᱲᱮᱭᱟᱜᱼᱟ